ᱥᱟᱶᱛᱟ ᱨᱮᱭᱟᱜ ᱟᱹᱱ ᱟᱹᱨᱤ ᱤᱫᱤᱠᱟᱛᱮ ᱟᱢᱟᱜ ᱫᱤᱥ ᱦᱩᱫᱤᱥ ᱞᱟᱹᱭ ᱥᱚᱫᱚᱨ ᱢᱮ ᱥᱟᱶᱛᱟ ᱨᱮ ᱡᱟᱦᱟᱸ ᱟᱹᱱ ᱟᱹᱨᱤ ᱛᱮᱭᱟᱨ ᱟᱠᱟᱱᱟ ᱚᱱᱟ ᱫᱚ ᱥᱟᱶᱛᱟ ᱢᱟᱱᱢᱤ ᱚᱠᱟ ᱵᱷᱟᱜᱤ ᱚᱠᱟ ᱞᱮᱠᱟ ᱠᱟᱛᱮᱜ ᱡᱤᱭᱚᱱ ᱠᱚ ᱠᱷᱟᱸᱰᱟᱣᱟ ᱥᱮ ᱥᱟᱶᱛᱟᱨᱮ ᱟᱠᱚᱣᱟᱜ ᱟᱹᱱ ᱠᱚ ᱵᱚᱡᱟᱭ ᱫᱚᱦᱚᱭᱟ ᱥᱮ ᱟᱠᱚ ᱛᱟᱞᱟᱨᱮ ᱥᱩᱞᱩᱠ ᱱᱤᱨᱟᱹᱭ ᱠᱚ ᱫᱚᱦᱚᱭᱟ ᱚᱱᱟ ᱞᱟᱺ ᱜᱤᱫᱜᱮ ᱵᱮᱱᱟᱣ ᱟᱠᱟᱱᱟ ᱧᱮᱞᱚᱜ ᱠᱟᱱᱟ ᱟᱵᱚ ᱥᱟᱱᱛᱟᱲ ᱟᱹᱫᱤᱵᱟᱹᱥᱤ ᱥᱟᱱᱛᱟᱲ ᱥᱟᱶᱛᱟ ᱨᱮᱭᱟᱜ ᱟᱹᱱ ᱟᱹᱨᱤ ᱨᱮᱭᱟᱜ ᱢᱮᱱ ᱠᱷᱟᱢ ᱠᱷᱩᱱᱴᱤ ᱫᱚ ᱦᱩᱭᱩᱜ ᱠᱟᱱᱟ ᱢᱟᱹᱡᱷᱤ ᱚᱱᱟ ᱢᱟᱹᱡᱷᱤ ᱥᱟᱶᱛᱮ ᱟᱨᱚ ᱢᱚᱬᱮ ᱦᱚᱲ ᱜᱚᱲᱚ ᱨᱮᱱ ᱡᱟᱦᱟᱸᱭ ᱠᱚ ᱛᱟᱦᱮᱸᱱᱟ ᱱᱩᱠᱩ ᱜᱮ ᱠᱟᱱᱟ ᱠᱚ ᱟᱨ ᱱᱩᱠᱩ ᱫᱟᱨᱟᱭ ᱛᱮᱜᱮ ᱟᱵᱚ ᱥᱟᱶᱛᱟ ᱨᱮᱱᱟᱜ ᱯᱩᱨᱟᱹ ᱥᱤᱥᱴᱮᱢ ᱥᱮ ᱟᱹᱱ ᱟᱹᱨᱤ ᱛᱮ ᱛᱚᱞ ᱢᱮᱱᱟᱜᱼᱟ ᱡᱟᱦᱟᱸ ᱟᱹᱱ ᱟᱹᱨᱤ ᱫᱟᱨᱟᱭᱛᱮ ᱥᱟᱶᱛᱟ ᱨᱮ ᱚᱠᱟᱴᱟᱜ ᱵᱷᱟᱜᱮᱭᱟ ᱚᱠᱟᱴᱟᱜ ᱵᱟᱹᱲᱤᱡᱼᱟ ᱚᱱᱟ ᱩᱱᱠᱩ ᱠᱚ ᱡᱟᱡᱽᱼᱟ ᱟᱨ ᱡᱟᱦᱟᱸ ᱵᱟᱹᱲᱤᱡᱼᱟ ᱚᱱᱟ ᱠᱚᱫᱚ ᱠᱚ ᱥᱟᱦᱟᱭᱟ ᱟᱨ ᱡᱟᱦᱟᱸ ᱵᱷᱟᱜᱮᱭᱟ ᱚᱱᱟ ᱠᱚᱫᱚ ᱟᱯᱱᱟᱨ ᱟᱠᱚ ᱟᱨ ᱚᱱᱟᱜᱮ ᱥᱟᱶᱛᱟ ᱨᱮᱠᱚ ᱞᱟᱹᱜᱩᱭᱟ ᱟᱨ ᱚᱱᱟ ᱛᱮᱜᱮ ᱥᱟᱶᱛᱟ ᱵᱷᱟᱹᱜᱤ ᱰᱟᱦᱟᱨ ᱥᱮᱫ ᱰᱟᱨᱦᱟᱣ ᱟᱠᱚ ᱟᱨ ᱥᱟᱶᱛᱟᱨᱮ ᱢᱤᱫᱴᱮᱱ ᱥᱚᱢᱚᱛᱟ ᱠᱚ ᱫᱚᱦᱚᱭᱟ ᱚᱠᱚᱭ ᱫᱚᱭ ᱨᱮᱸᱜᱮᱡ ᱜᱮᱭᱟ ᱚᱠᱚᱭ ᱫᱚᱭ ᱠᱤᱸᱥᱟᱹᱲ ᱜᱮᱭᱟ ᱱᱤᱭᱟᱹ ᱨᱮᱱᱟᱜ ᱵᱷᱮᱫᱟ ᱵᱷᱮᱫ ᱦᱚᱸ ᱵᱟᱝ ᱛᱟᱦᱮᱸᱱᱟ ᱦᱤᱸᱥᱟᱹ ᱥᱩᱭᱟᱹ ᱡᱟᱦᱟᱸ ᱚᱱᱟ ᱦᱚᱸ ᱵᱟᱝ ᱛᱟᱦᱮᱸᱱᱟ ᱥᱟᱶᱛᱮ ᱠᱟᱹᱴᱤᱡ ᱞᱟᱹᱴᱩ ᱡᱟᱦᱟᱸ ᱢᱟᱱ ᱢᱟᱱᱚᱛ ᱮ ᱢᱟᱱᱟᱣ ᱜᱩᱱᱟᱹᱣ ᱵᱮᱯᱟᱨ ᱢᱮᱱᱟᱜᱼᱟ ᱱᱤᱭᱟᱹ ᱦᱚᱸ ᱡᱚᱛᱷᱟᱛ ᱞᱮᱠᱟᱛᱮ ᱴᱷᱟᱸᱣᱮ ᱧᱟᱢᱟ ᱟᱨ ᱥᱟᱶᱛᱟ ᱨᱮᱜᱮ ᱢᱤᱫ ᱡᱩᱢᱩᱫ ᱛᱮ ᱛᱟᱦᱮᱸ ᱨᱮᱱᱟᱜ ᱡᱮ ᱯᱨᱚᱠᱠᱨᱤᱭᱟ ᱚᱱᱟ ᱦᱚᱸ ᱟᱹᱰᱤ ᱛᱮᱫ ᱜᱮ ᱱᱤᱭᱟᱹ ᱟᱹᱱ ᱟᱹᱨᱤ ᱫᱟᱨᱟᱭ ᱛᱮᱜᱮ ᱥᱚᱯᱷᱚᱞᱚᱜᱼᱟ ᱟᱨ ᱥᱟᱶᱛᱟ ᱨᱮᱭᱟᱜ ᱡᱟᱦᱟᱸ ᱠᱚ ᱟᱹᱨᱤ ᱪᱟᱹᱞᱤ ᱢᱮᱱᱟᱜᱼᱟ ᱯᱚᱨᱚᱵᱽ ᱯᱚᱨᱵᱟᱥ ᱢᱮᱱᱟᱜᱼᱟ ᱵᱤᱦᱟᱹ ᱵᱟᱯᱞᱟ ᱢᱮᱱᱟᱜᱼᱟ ᱡᱚᱛᱚ ᱞᱮᱠᱟᱱᱟᱜ ᱜᱮ ᱥᱚᱴᱷᱤᱠ ᱥᱮ ᱥᱟᱹᱦᱤ ᱞᱮᱠᱟᱛᱮ ᱡᱟᱛᱮ ᱠᱟᱹᱢᱤ ᱦᱚᱨᱟ ᱦᱩᱭᱩᱜ ᱚᱱᱟ ᱦᱚᱸ ᱱᱤᱭᱟᱹ ᱢᱟᱺᱡᱷᱤ ᱯᱟᱨᱟᱱᱤᱠ ᱥᱮ ᱱᱩᱠᱩ ᱟᱛᱳ ᱢᱚᱬᱮ ᱦᱚᱲ ᱫᱚ ᱠᱚ ᱱᱩᱠᱩ ᱫᱟᱨᱟᱭ ᱛᱮᱜᱮ ᱡᱚᱛᱷᱟᱛ ᱞᱮᱠᱟᱛᱮ ᱠᱚᱯᱟᱨᱚᱢᱟ ᱟᱨ ᱧᱮᱞᱚᱜ ᱠᱟᱱᱟ ᱥᱟᱶᱛᱟ ᱟᱨᱚ ᱞᱟᱦᱟᱥᱮᱫ ᱤᱫᱤ ᱞᱟᱹᱜᱤᱫ ᱥᱤᱠᱠᱷᱟ ᱫᱤᱠᱠᱷᱟ ᱨᱮᱱᱟᱜ ᱡᱟᱦᱟᱸ ᱵᱮᱯᱟᱨ ᱚᱱᱟ ᱠᱚ ᱵᱤᱥᱚᱭ ᱛᱮᱦᱚᱸ ᱱᱩᱠᱩᱣᱟᱜ ᱟᱹᱰᱤ ᱢᱟᱨᱟᱝ ᱮᱱᱮᱢ ᱢᱮᱱᱟᱜᱼᱟ ᱟᱨ ᱱᱤᱛᱚᱜ ᱵᱚᱫᱚᱞᱚᱜ ᱠᱟᱱ ᱡᱩᱜᱽ ᱥᱟᱶᱛᱮ ᱚᱠᱟ ᱞᱮᱠᱟᱛᱮ ᱱᱤᱡᱮᱨᱟᱜ ᱵᱷᱟᱥᱟ ᱱᱤᱡᱮᱨᱟᱜ ᱫᱷᱚᱨᱢᱚ ᱱᱤᱡᱮᱨᱟᱜ ᱥᱚᱝᱥᱠᱨᱤᱛᱤ ᱥᱮ ᱟᱹᱨᱤ ᱪᱟᱹᱞᱤ ᱥᱮ ᱱᱤᱡᱮᱨᱟᱜ ᱡᱩᱢᱤᱫ ᱱᱤᱡᱮᱨᱟᱜ ᱦᱚ ᱟᱹᱭᱫᱟᱹᱨ ᱦᱮᱸ ᱱᱤᱭᱟᱹ ᱠᱚ ᱞᱟᱹᱜᱤᱫ ᱛᱮ ᱥᱟᱢᱟᱡᱤᱠ ᱥᱚᱪᱮᱛᱚᱱᱚᱛᱟ ᱡᱟᱦᱟᱸ ᱫᱚᱨᱠᱟᱨ ᱠᱟᱱᱟ ᱚᱱᱟ ᱦᱚᱸ ᱱᱩᱠᱩ ᱠᱚᱣᱟᱜ ᱩᱫᱽᱫᱳᱜᱽ ᱛᱮᱜᱮ ᱥᱚᱢᱟᱡᱽ ᱨᱮᱱ ᱯᱨᱚᱛᱛᱮᱠ ᱴᱤ ᱢᱟᱹᱱᱢᱤ ᱴᱷᱮᱱ ᱥᱮᱴᱮᱨᱚᱜᱼᱟ ᱟᱨ ᱪᱮᱸᱜᱷᱟᱣᱱᱟ ᱛᱮᱭᱟᱨᱚᱜᱼᱟ ᱟᱨ ᱱᱤᱛᱚᱜ ᱟᱜ ᱚᱠᱛᱚᱨᱮ ᱱᱤᱭᱟᱹ ᱟᱹᱰᱤᱜᱮ ᱟᱹᱰᱤ ᱥᱟᱢᱯᱨᱚᱛᱤᱠ ᱯᱨᱚᱵᱷᱟᱵᱽ ᱧᱮᱞᱚᱜ ᱠᱟᱱᱟ ᱡᱮ ᱟᱫᱤᱵᱟᱥᱤ ᱠᱚ ᱢᱩᱫᱽᱨᱮ ᱡᱟᱦᱟᱸ ᱚᱱᱟ ᱳᱭᱠᱚᱵᱚᱫᱽᱫᱷᱚ ᱫᱳᱨᱠᱟᱨ ᱠᱟᱱᱟ ᱚᱱᱟ ᱫᱚ ᱴᱚᱞᱟᱨᱮᱱ ᱦᱮᱰ ᱥᱮ ᱯᱨᱚᱫᱷᱟᱱ ᱥᱮ ᱜᱟᱞᱤᱢ ᱞᱮᱠᱟ ᱛᱮ ᱢᱟᱡᱷᱤ ᱥᱟᱶᱛᱮ ᱩᱱᱤᱨᱮᱱ ᱡᱟᱦᱟᱸᱭ ᱜᱚᱲᱚᱣᱟᱱ ᱥᱟᱯᱚᱴᱤᱭᱟᱹ ᱱᱩᱠᱩ ᱫᱟᱨᱟᱭ ᱛᱮᱜᱮ ᱱᱤᱛᱚᱝᱟᱜ ᱚᱠᱛᱚ ᱨᱮ ᱱᱤᱭᱟᱹ ᱢᱤᱫᱴᱮᱱ ᱵᱷᱟᱜᱮ ᱯᱚᱨᱤᱥᱛᱷᱤᱛᱤ ᱨᱮ ᱢᱮᱱᱟᱜᱼᱟ ᱟᱨ ᱡᱟᱦᱟᱸ ᱛᱤᱱᱟᱹᱜ ᱵᱚᱫᱚᱞᱚᱜ ᱫᱚᱨᱠᱟᱨ ᱠᱟᱱᱟ ᱱᱤᱭᱟᱹ ᱜᱞᱳᱵᱟᱞᱟᱭᱡᱮᱥᱚᱱ ᱥᱟᱶᱛᱮ ᱚᱱᱟ ᱨᱮᱦᱚᱸ ᱢᱟᱺᱡᱷᱤ ᱯᱟᱨᱟᱱᱤᱠ ᱡᱟᱦᱟᱸᱭ ᱦᱮᱱᱟᱜ ᱠᱚᱣᱟ ᱡᱟᱦᱟᱸ ᱫᱚ ᱥᱮᱫᱟᱭ ᱵᱚᱝᱥᱚ ᱯᱚᱨᱚᱢ ᱯᱚᱨᱟᱭ ᱛᱟᱦᱮᱸ ᱠᱟᱱᱟ ᱚᱱᱟ ᱫᱚ ᱱᱤᱛᱚᱝ ᱫᱚ ᱵᱷᱳᱴ ᱢᱟᱫᱽᱫᱷᱚᱢ ᱛᱮ ᱥᱮ ᱵᱟᱪᱷᱱᱟᱣᱛᱟᱞᱟᱛᱮ ᱥᱚᱴᱷᱤᱠ ᱢᱟᱹᱱᱢᱤ ᱵᱟᱪᱷᱟᱣ ᱠᱟᱛᱮᱫ ᱥᱚᱢᱟᱡᱽ ᱥᱮ ᱥᱟᱶᱛᱟᱟᱨᱦᱚᱸ ᱠᱮᱴᱮᱡ ᱦᱚᱲᱟᱜ ᱛᱤᱨᱮᱜᱮᱭᱟᱱ ᱢᱟᱱ ᱦᱚᱲᱟᱜ ᱛᱤᱨᱮ ᱥᱳᱯᱨᱳᱫ ᱠᱟᱛᱮᱫ ᱥᱚᱢᱟᱡᱽ ᱟᱨᱚ ᱞᱟᱦᱟᱥᱮᱫ ᱰᱟᱨᱦᱟᱣ ᱨᱮᱱᱟᱜ ᱪᱮᱥᱴᱟ ᱟᱹᱰᱤᱜᱮ ᱧᱮᱞᱚᱜ ᱠᱟᱱᱟ